ᱦᱮᱞᱳ ᱦᱮᱸ ᱢᱟ ᱚᱠᱚᱭᱮᱢ ᱢᱮᱱ ᱮᱫᱟ ᱦᱮᱸ ᱦᱮᱸ ᱢᱳᱵᱟᱭᱤᱞ ᱨᱤᱯᱤᱭᱟᱨᱤᱝ ᱫᱚᱠᱟᱱ ᱠᱟᱱ ᱜᱮᱭᱟ ᱵᱮᱵᱚᱥᱛᱷᱟ ᱫᱚ ᱡᱮᱦᱮᱛᱩᱧ ᱞᱟᱹᱭᱟᱢ ᱠᱟᱱᱟ ᱢᱳᱵᱟᱭᱤᱞ ᱢᱤᱫᱴᱟᱱ ᱧᱩᱨᱩ ᱞᱮᱱᱠᱷᱟᱱ ᱥᱮ ᱵᱟᱝ ᱛᱳ ᱚᱱᱟ ᱨᱮᱭᱟᱜ ᱟᱭ ᱥᱤ ᱥᱩᱫᱷᱟᱹᱜ ᱵᱟᱹᱲᱤᱡᱚᱜᱼᱟ ᱵᱩᱡᱷᱟᱹᱣ ᱛᱳ ᱟᱢ ᱦᱮᱸ ᱟᱭᱥᱤ ᱟᱨ ᱰᱤᱥᱯᱞᱮ ᱟᱢ ᱧ ᱟᱭᱥᱤ ᱟᱨ ᱰᱤᱥᱯᱞᱮ ᱢᱳᱴᱟᱢᱩᱴᱤ ᱯᱞᱟᱴᱟᱣ ᱟᱢ ᱢᱳᱴᱟᱢᱩᱴᱤ ᱪᱟᱹᱨ ᱦᱟᱡᱟᱨ ᱜᱟᱱ ᱴᱟᱠᱟ ᱠᱷᱚᱨᱪᱟ ᱯᱟᱲᱟᱣ ᱟᱢᱟ ᱛᱳ ᱟᱢ ᱱᱤᱛᱚᱜ ᱟᱢ ᱯᱟᱞᱴᱟᱣ ᱦᱚᱪᱚᱭᱟ ᱥᱮ ᱱᱟᱣᱟ ᱥᱮᱴ ᱮᱢ ᱠᱤᱨᱤᱧᱟ ᱠᱤᱪᱷᱩ ᱡᱩᱴᱤᱡ ᱠᱟᱛᱮᱫ ᱱᱟᱣᱟ ᱥᱮᱴ ᱦᱚᱸ ᱢᱮᱱᱟᱜᱼᱟ ᱤᱧ ᱴᱷᱮᱱ ᱮᱵᱮᱞᱮᱵᱮᱞ ᱢᱚᱡᱽ ᱢᱚᱡᱽ ᱥᱮᱴ ᱦᱮᱸ ᱪᱟᱨ ᱦᱟᱡᱟᱨ ᱜᱟᱱ ᱞᱟᱜᱟᱜᱼᱟ ᱦᱮᱸ ᱟᱢ ᱡᱩᱫᱤᱢ ᱦᱮᱸ ᱦᱮᱸ ᱢᱚᱡᱽ ᱥᱮᱴ ᱢᱚᱡᱽ ᱥᱮᱴ ᱮᱢ ᱧᱟᱢᱟ ᱥᱮᱴ ᱫᱚ ᱪᱮᱫ ᱥᱮᱴ ᱠᱟᱱᱟ ᱵᱷᱤᱵᱳ ᱦᱮᱸᱵᱟᱝ ᱚ ᱦᱮᱸ ᱵᱷᱤᱵᱳ ᱥᱮᱴ ᱫᱚ ᱤᱱᱠᱟᱹᱜᱮ ᱞᱟᱜᱟᱜᱼᱟ ᱟᱨ ᱮᱴᱟᱜ ᱮᱴᱟᱜ ᱥᱮᱴ ᱛᱟᱦᱮᱱ ᱠᱷᱟᱱ ᱡᱮᱢᱚᱱ ᱟᱭᱴᱮᱞ ᱛᱟᱨᱯᱚᱨᱮ ᱨᱤᱭᱮᱞᱢᱤ ᱨᱮᱰᱢᱤ ᱚᱱᱟ ᱠᱚᱫᱚ ᱳᱭ ᱛᱤᱱ ᱦᱟᱡᱟᱨ ᱛᱮᱜᱮ ᱦᱩᱭᱩᱜᱼᱟ ᱦᱮᱸ ᱚᱱᱟᱫᱚ ᱵᱨᱟᱱᱰᱮᱰ ᱠᱳᱢᱯᱟᱱᱤ ᱠᱟᱱᱟ ᱛᱚ ᱚᱱᱟᱛᱮ ᱛᱷᱚᱲᱟ ᱫᱟᱢ ᱮᱠᱥᱮᱥ ᱜᱮᱠᱚ ᱦᱟᱛᱟᱣ ᱮᱫᱟ ᱫᱤᱱᱟᱹᱢ ᱫᱚ ᱵᱟᱹᱧ ᱠᱷᱩᱞᱟᱹᱣᱫᱟ ᱢᱤᱫ ᱫᱤᱱ ᱦᱟᱸᱜ ᱵᱚᱱᱫᱚ ᱛᱟᱦᱮᱱ ᱠᱟᱱᱟ ᱟᱴᱷᱣᱟᱨ ᱫᱤᱱ ᱟᱨ ᱵᱟᱫ ᱵᱟᱹᱠᱤ ᱫᱚ ᱫᱤᱱᱟᱹᱢ ᱜᱮᱦᱟᱸᱜ ᱠᱷᱩᱞᱟᱹᱣ ᱛᱟᱦᱮᱱᱟ ᱦᱮᱸ ᱫᱤᱱᱟᱹᱢ ᱜᱮ ᱟᱨ ᱛᱤᱠᱤᱱ ᱫᱚ ᱱᱚᱜᱼᱚᱭ ᱱᱤᱛᱚᱜ ᱦᱚᱸ ᱟᱫᱚ ᱥᱤᱛᱩᱝ ᱮᱱᱟᱛᱚ ᱟᱫᱚ ᱥᱤᱛᱩᱝ ᱤᱧ ᱵᱚᱱᱫᱚᱭᱮᱫᱟ ᱢᱤᱫ ᱜᱷᱟᱹᱤᱡ ᱚᱱᱠᱟ ᱫᱩ ᱜᱷᱚᱱᱴᱟ ᱜᱟᱱ ᱟᱨ ᱵᱟᱫ ᱵᱟᱹᱠᱤ ᱫᱩᱧ ᱠᱷᱩᱞᱟᱹᱭᱮᱫᱟ ᱱᱚᱛᱮ ᱚᱱᱠᱟ ᱪᱟᱨᱴᱟ ᱠᱷᱚᱱ ᱠᱷᱩᱞᱟᱹᱣ ᱛᱟᱦᱮᱱ ᱠᱟᱱᱟ ᱚᱱᱠᱟ ᱮᱜᱟᱨᱳᱴᱟ ᱫᱷᱟᱹᱨᱤᱡ ᱟᱨ ᱵᱟᱨᱚ ᱮᱠᱴᱟ ᱫᱚ ᱵᱚᱱᱫᱚ ᱜᱮ ᱛᱟᱦᱮᱱ ᱠᱟᱱᱟ ᱟᱨ ᱦᱟᱱᱛᱮ ᱦᱟᱸᱜ ᱤᱧ ᱠᱷᱩᱞᱟᱣ ᱮᱫᱟ ᱤᱱᱟᱹ ᱯᱚᱨ ᱦᱮᱸ ᱤᱱᱟᱹ ᱯᱚᱨ ᱟᱫᱚ ᱦᱮᱸ ᱥᱚᱠᱟᱞ ᱵᱮᱞᱟ ᱦᱤᱡᱩᱜ ᱢᱮ ᱟᱨᱮᱢ ᱦᱤᱡᱩᱜ ᱠᱷᱟᱱ ᱨᱮᱦᱚᱸ ᱛᱷᱚᱲᱟᱜᱟᱱ ᱵᱟᱲᱟᱭ ᱦᱚᱪᱚᱧ ᱢᱮᱦᱟᱸᱜ ᱤᱧᱦᱚᱸ ᱵᱩᱡᱷᱟᱹᱣ ᱦᱮᱸ ᱯᱷᱳᱱ ᱠᱟᱛᱮᱫ ᱡᱮ ᱤᱧ ᱪᱟᱞᱟᱜ ᱠᱟᱹᱱᱟᱹᱧ ᱟᱭᱢᱟ ᱱᱚᱸᱰᱮ ᱠᱷᱚᱨᱤᱫᱽᱫᱟᱨ ᱢᱤᱫ ᱨᱚᱠᱚᱢ ᱱᱚᱰᱮᱠᱟ ᱦᱤᱡᱩᱜᱚᱜ ᱠᱟᱱᱟ ᱟᱭᱢᱟ ᱠᱟᱥᱴᱚᱢᱟᱨ ᱢᱮᱱᱟᱜ ᱠᱚᱣᱟ ᱱᱤᱛᱚᱜ ᱟᱢ ᱱᱚᱣᱟ ᱱᱟᱣᱟ ᱢᱳᱵᱟᱭᱤᱞ ᱠᱤᱨᱤᱧ ᱮᱢ ᱢᱮᱱᱫᱟ ᱟᱢ ᱱᱤᱛᱚᱜ ᱚᱠᱟ ᱞᱮᱠᱟᱱᱟᱜ ᱮᱢ ᱠᱩᱥᱤᱭᱟᱜᱼᱟ ᱟᱢ ᱚᱱᱠᱟ ᱥᱴᱟᱯ ᱤᱧ ᱫᱚᱦᱚ ᱠᱟᱣᱟ ᱦᱮᱸ ᱟᱨ ᱵᱷᱟᱹᱞᱤ ᱵᱷᱟᱹᱞᱤ ᱠᱳᱢᱯᱟᱱᱤ ᱟᱢ ᱪᱮᱫ ᱞᱮᱠᱟᱱ ᱫᱟᱢ ᱨᱮᱭᱟᱜ ᱮᱢ ᱦᱟᱛᱟᱣᱟ ᱦᱩᱸ ᱦᱮᱸ ᱦᱩᱭᱩᱜᱼᱟ ᱴᱷᱤᱠ ᱜᱮᱭᱟ ᱦᱤᱡᱩᱜ ᱢᱮᱦᱟᱜ ᱦᱮᱸ ᱦᱮᱸ ᱴᱷᱤᱠ ᱜᱮᱭᱟ ᱴᱷᱮᱠ ᱜᱮᱭᱟ